ᱢᱤᱫ ᱜᱮᱞ ᱠᱷᱚᱱ ᱢᱤᱫᱜᱮᱞ ᱥᱟᱥᱟᱭ ᱵᱷᱤᱛᱨᱤ ᱨᱮᱱᱟᱜ ᱮᱞᱠᱷᱟ ᱠᱚ ᱧ ᱞᱟᱹᱭ ᱫᱟᱲᱮᱭᱟᱼᱟ ᱚᱱᱟ ᱠᱚ ᱫᱚ ᱦᱩᱭᱩᱜ ᱠᱟᱱᱟ ᱢᱤᱫ ᱥᱟᱭ ᱵᱟᱨ ᱥᱟᱭ ᱯᱮ ᱥᱟᱭ ᱯᱩᱱ ᱥᱟᱭ ᱢᱚᱬᱮ ᱥᱟᱭ